ᱤᱧ ᱛᱮᱦᱤᱧ ᱤᱧ ᱜᱟᱛᱮ ᱠᱚ ᱥᱟᱶ ᱡᱮᱢᱚᱱ ᱤᱧ ᱫᱟᱬᱟᱱᱤᱧ ᱪᱟᱞᱟᱜ ᱠᱟᱱᱟ ᱡᱮᱢᱚᱱᱠᱤ ᱥᱤᱞᱤᱜᱩᱲᱤ ᱥᱤᱞᱤᱜᱩᱲᱤ ᱪᱟ ᱵᱟᱜᱟᱱ ᱪᱟ ᱵᱟᱜᱟᱱ ᱪᱟ ᱧᱮᱧᱮᱞ ᱪᱟ ᱵᱟᱜᱟᱱ ᱧᱮᱧᱮᱞ ᱚᱸᱰᱮ ᱜᱮ ᱮᱢᱚᱱ ᱛᱟᱦᱮᱱ ᱦᱩᱭᱩᱜᱼᱟ ᱵᱟᱨᱯᱮ ᱫᱤᱱ ᱵᱟᱨ ᱯᱮ ᱫᱤᱱ ᱛᱟᱦᱮᱱ ᱦᱩᱭᱩᱜᱼᱟ ᱚᱸᱰᱮ ᱛᱟᱦᱮᱱ ᱦᱩᱭᱩᱜᱼᱟ ᱵᱟᱨᱯᱮ ᱫᱤᱱ ᱟᱨ ᱚᱸᱰᱮ ᱪᱟᱞᱟᱜ ᱞᱟᱹᱜᱤᱫ ᱛᱮ ᱢᱤᱫᱴᱮᱱ ᱜᱟᱹᱰᱤ ᱵᱷᱟᱲᱟᱭ ᱦᱩᱭᱩᱜ ᱠᱟᱱᱟ ᱡᱮᱱᱚ ᱚᱱᱟ ᱜᱟᱹᱰᱤ ᱨᱮᱱᱟᱜ ᱧᱩᱛᱩᱢ ᱫᱚ ᱦᱩᱭᱩᱜ ᱠᱟᱱᱟ ᱥᱠᱳᱨᱯᱤᱭᱚ ᱚᱱᱟ ᱜᱟᱹᱰᱤᱨᱮ ᱠᱚᱢᱥᱮ ᱠᱚᱢ ᱫᱚᱥ ᱡᱚᱱ ᱵᱟᱨᱚ ᱠᱚ ᱥᱟᱦᱚᱵᱚᱜᱼᱟ ᱚᱱᱟ ᱜᱟᱹᱰᱤ ᱛᱮᱞᱮ ᱪᱟᱞᱟᱜᱼᱟ ᱟᱨ ᱚᱸᱰᱮ ᱛᱟᱦᱮᱱ ᱦᱩᱭᱩᱜᱼᱟ ᱳᱭ ᱛᱤᱱ ᱪᱟᱨ ᱫᱤᱱᱞᱮ ᱛᱟᱦᱮᱱᱟ ᱚᱸᱰᱮ ᱛᱟᱦᱮᱸ ᱠᱟᱛᱮᱫ ᱵᱷᱟᱹᱜᱤ ᱢᱚᱱᱫᱚ ᱡᱚᱢᱼᱧᱩ ᱵᱷᱟᱹᱜᱤ ᱢᱚᱱᱫᱚ ᱧᱮᱞ ᱡᱟᱭᱜᱟ ᱧᱮᱞ ᱚᱱᱟ ᱫᱟᱬᱟᱱ ᱜᱟᱛᱮ ᱠᱚ ᱥᱚᱸᱜᱮᱜ ᱪᱟᱞᱟᱜ ᱦᱩᱭᱩᱜ ᱠᱟᱱᱟ ᱟᱨ ᱚᱱᱠᱟᱱ ᱡᱟᱭᱜᱟ ᱦᱚᱸ ᱛᱚᱞᱟᱥ ᱦᱩᱭᱩᱜᱼᱟ ᱡᱮᱢᱚᱱ ᱛᱟᱦᱮᱱ ᱦᱩᱭᱩᱜ ᱚᱱᱟ ᱡᱤᱱᱤᱥ ᱧᱮᱞ ᱠᱷᱟᱹᱛᱤᱨ ᱛᱮᱜᱮ ᱥᱤᱞᱤᱜᱩᱲᱤ ᱫᱚ ᱪᱟᱞᱟᱜ ᱦᱩᱭᱩᱜᱼᱟ ᱟᱨ ᱟᱭᱢᱟ ᱜᱟᱛᱮ ᱠᱚ ᱥᱚᱸᱜᱮᱫ ᱛᱮᱜᱮ ᱪᱟᱞᱟᱜ ᱦᱩᱭᱩᱜ ᱠᱟᱱᱟ ᱱᱚᱣᱟ ᱠᱚ ᱡᱤᱱᱤᱥ ᱜᱮ ᱱᱚᱸᱰᱮ ᱞᱟᱹᱭ ᱟᱸᱡᱚᱢ ᱥᱟᱰᱮ ᱞᱟᱹᱭ ᱥᱟᱰᱮ ᱦᱩᱭᱩᱜ ᱠᱟᱱᱟ ᱤᱧ ᱛᱤᱱᱟᱹᱜ ᱫᱟᱲᱮᱭᱟᱜᱼᱟ ᱛᱤᱱᱟᱹᱜ ᱠᱚᱢ ᱵᱟ ᱰᱷᱮᱨ ᱤᱧᱟᱹᱜ ᱛᱤᱱᱟᱹᱜ ᱫᱟᱲᱮ ᱢᱮᱱᱟᱜᱼᱟ ᱤᱱᱟᱹᱜ ᱛᱮᱜᱮ ᱚᱱᱟ ᱜᱟᱹᱰᱤ ᱫᱚᱧ ᱵᱷᱟᱲᱟ ᱠᱟᱛᱮᱫ ᱤᱧ ᱤᱫᱤᱭᱟ ᱥᱠᱳᱨᱯᱤᱭᱚ